ᱯᱞᱟᱥᱴᱤᱠ ᱤᱫᱤ ᱠᱟᱛᱮᱫ ᱢᱤᱫ ᱵᱟᱨ ᱠᱟᱛᱷᱟ ᱞᱟᱹᱭ ᱤᱧ ᱮᱦᱚᱵᱚᱜ ᱠᱟᱱᱟ ᱯᱞᱟᱥᱴᱤᱠ ᱫᱚ ᱠᱮᱨᱤᱵᱮᱜᱽ ᱠᱚ ᱟᱹᱰᱤ ᱥᱩᱵᱤᱫᱷᱟ ᱜᱮᱵᱚᱱ ᱵᱩᱡᱷᱟᱹᱣᱮᱫᱟ ᱢᱮᱱᱠᱷᱟᱱ ᱱᱚᱣᱟᱨᱮ ᱛᱤᱱᱟᱹᱜ ᱵᱟᱹᱲᱤᱡ ᱤᱭᱟᱹ ᱢᱮᱱᱟᱜᱼᱟ ᱚᱱᱟ ᱫᱚ ᱵᱟᱵᱚ ᱵᱩᱡᱽ ᱮᱫ ᱠᱟᱱᱟ ᱱᱚᱣᱟ ᱨᱮ ᱡᱮ ᱚᱲᱟᱜ ᱟᱲᱮ ᱯᱟᱥᱮ ᱦᱚᱸᱜᱼᱚᱭ ᱡᱟᱦᱟᱸ ᱢᱟᱱ ᱛᱟᱦᱟᱸ ᱜᱤᱰᱤ ᱠᱟᱜ ᱦᱚᱸ ᱞᱟᱹᱠᱛᱤ ᱵᱟᱝ ᱠᱟᱱᱟ ᱚᱱᱟ ᱚᱠᱟᱴᱷᱮᱱ ᱯᱞᱟᱥᱴᱤᱠ ᱛᱟᱦᱮᱱᱟ ᱚᱸᱰᱮ ᱡᱟᱦᱟᱸ ᱜᱷᱟᱥ ᱥᱮ ᱡᱟᱦᱟᱱ ᱫᱟᱨᱮ ᱮᱢᱟᱱ ᱠᱚ ᱵᱟᱭ ᱡᱟᱱᱟᱢ ᱨᱟᱠᱟᱵ ᱫᱟᱲᱮᱭᱟᱜᱼᱟ ᱥᱮ ᱚᱱᱟ ᱞᱚ ᱮᱢᱟᱱ ᱨᱮ ᱡᱮ ᱚᱱᱟ ᱠᱷᱚᱱ ᱫᱷᱩᱦᱟᱹ ᱩᱰᱩᱠᱚᱜᱼᱟ ᱚᱱᱟᱫᱚ ᱟᱹᱰᱤ ᱵᱟᱹᱲᱤᱡ ᱡᱤᱱᱤᱥ ᱠᱟᱱ ᱜᱮᱭᱟ ᱟᱨ ᱚᱱᱟ ᱜᱤᱰᱤ ᱯᱞᱟᱥᱴᱤᱠ ᱱᱩᱠᱩ ᱜᱟᱹᱭ ᱢᱮᱨᱚᱢ ᱠᱚ ᱡᱚᱢ ᱞᱮᱠᱷᱟᱱ ᱚᱱᱟᱫᱚ ᱵᱟᱝᱠᱚ ᱦᱟᱡᱟᱢ ᱫᱟᱲᱮᱭᱟᱜᱼᱟ ᱟᱨ ᱚᱱᱟ ᱠᱷᱚᱱ ᱟᱹᱰᱤ ᱞᱟᱹᱴᱩ ᱞᱟᱹᱴᱩ ᱟᱡᱟᱨ ᱧᱟᱢᱮᱫ ᱠᱚᱣᱟ ᱟᱨ ᱚᱠᱚᱭ ᱫᱚ ᱜᱚᱡ ᱦᱚᱸᱠᱚ ᱜᱚᱡ ᱩᱛᱟᱹᱨᱚᱜ ᱠᱟᱱᱟ